ᱦᱮᱸ ᱦᱮᱞᱳ ᱦᱳᱭ ᱦᱳᱭ ᱢᱟᱹᱡᱷᱤ ᱵᱟᱵᱟ ᱞᱤᱧ ᱞᱟᱹᱭᱮᱜ ᱛᱟᱦᱮᱱ ᱟᱹᱵᱤᱱ ᱫᱚ ᱚᱠᱚᱭ ᱵᱤᱱ ᱞᱟᱹᱭᱫᱟ ᱚ ᱦᱳᱭ ᱤᱱᱠᱟᱹ ᱪᱮᱫ ᱫᱚᱨᱠᱟᱨ ᱵᱤᱱ ᱯᱷᱳᱱ ᱠᱮᱜᱼᱟ ᱚ ᱚᱱᱟᱫᱚ ᱟᱵᱚ ᱯᱚᱥᱪᱤᱢᱵᱚᱝᱞᱟ ᱨᱮᱫᱚ ᱪᱟᱞᱟᱜ ᱠᱟᱱ ᱜᱮᱭᱟ ᱯᱟᱹᱧᱪᱤ ᱫᱷᱩᱛᱤ ᱥᱟᱹᱲᱤ ᱠᱚ ᱵᱟᱸᱫᱮ ᱦᱮᱸ ᱤᱱᱠᱟᱹ ᱥᱮᱲᱟ ᱥᱮᱲᱟ ᱜᱚ ᱵᱟᱵᱟ ᱤᱭᱟᱹ ᱛᱟᱠᱚ ᱫᱚ ᱯᱟᱹᱧᱪᱤ ᱫᱷᱩᱛᱤ ᱟᱨ ᱟᱭᱚ ᱠᱚᱫᱚ ᱩᱱᱠᱩ ᱫᱚ ᱜᱮᱸᱫᱟᱜ ᱠᱚ ᱵᱟᱸᱫᱮᱭᱮᱫᱟ ᱡᱮᱠᱮᱴ ᱟᱨ ᱥᱟᱭᱟ ᱠᱚ ᱞᱟᱜᱟᱣ ᱮᱫᱟ ᱟᱨ ᱠᱟᱹᱴᱤᱡ ᱠᱟᱹᱴᱤᱡ ᱟᱨ ᱠᱟᱹᱴᱤᱡ ᱠᱟᱹᱴᱤᱡ ᱵᱟᱹᱵᱩ ᱠᱚᱫᱚ ᱩᱱᱠᱩ ᱫᱚ ᱯᱮᱱ ᱡᱟᱢᱟ ᱠᱚ ᱦᱚᱨᱚᱜ ᱮᱫᱟ ᱦᱳᱭ ᱦᱳᱭ ᱚᱱᱟᱜᱮ ᱦᱚᱨᱚᱜ ᱵᱟᱲᱟᱭᱟᱠᱚ ᱥᱟᱱᱛᱟᱲ ᱠᱚ ᱟᱵᱚᱨᱮᱱ ᱤᱭᱟᱹ ᱠᱚ ᱦᱳᱭ ᱱᱚᱣᱟ ᱫᱚ ᱦᱚᱨᱚᱜ ᱫᱚ ᱟᱹᱰᱤ ᱤᱭᱟᱹ ᱡᱤᱱᱤᱥ ᱠᱟᱱ ᱛᱟᱵᱳᱱᱟ ᱟᱵᱚᱣᱟᱜ ᱟᱵᱚ ᱥᱟᱱᱛᱟᱲ ᱦᱚᱲ ᱯᱟᱧᱪᱤ ᱫᱷᱩᱛᱤ ᱟᱨ ᱜᱮᱸᱫᱟᱜ ᱟᱭᱳ ᱦᱚᱲ ᱠᱚᱫᱚ ᱜᱮᱸᱫᱟᱜ ᱠᱚ ᱵᱟᱸᱫᱮᱭᱟ ᱤᱱᱟᱹᱜᱮ ᱟᱵᱚ ᱥᱟᱱᱛᱟᱲ ᱫᱚ ᱟᱨ ᱫᱷᱩᱛᱤ ᱦᱚᱸ ᱜᱟᱱᱚᱜ ᱜᱮᱭᱟ ᱦᱮᱸ ᱤᱱᱠᱟᱹ ᱯᱩᱲᱟᱜ ᱫᱷᱩᱛᱤ ᱦᱳᱭ ᱦᱳᱭ ᱦᱳᱭ ᱦᱳᱭ ᱦᱳᱭ ᱦᱳᱭ ᱦᱳᱭ ᱢᱟ ᱛᱚᱵᱮ ᱢᱟ ᱦᱳᱭ ᱡᱚᱦᱟᱨ ᱡᱚᱦᱟᱨ